ᱦᱮᱞᱳ ᱦᱮᱸ ᱱᱚᱣᱟ ᱨᱮᱥᱴᱩᱨᱮᱱᱴ ᱨᱮᱞᱮ ᱞᱟᱜᱟᱣ ᱠᱟᱱᱟ ᱛᱚ ᱨᱮᱥᱴᱩᱨᱮᱱᱴ ᱱᱤᱛᱚᱜ ᱡᱷᱤᱡᱽ ᱢᱮᱱᱟᱜᱼᱟ ᱥᱮ ᱵᱟᱝᱟ ᱤᱧ ᱱᱤᱛᱚᱜ ᱚᱰᱟᱨ ᱤᱧ ᱢᱮᱱᱮᱫ ᱛᱟᱦᱮᱱᱟ ᱢᱤᱫ ᱡᱟᱭᱜᱟ ᱨᱮ ᱱᱤᱛᱚᱜ ᱟᱹᱜᱩ ᱫᱟᱲᱮᱭᱟᱜᱼᱟ ᱛᱚ ᱟᱪᱪᱷᱟ ᱪᱟᱨ ᱵᱟᱡᱮ ᱚᱠᱛᱚ ᱛᱮᱵᱤᱱ ᱟᱹᱜᱩᱣᱟᱞᱤᱧ ᱠᱷᱟᱱ ᱟᱹᱰᱤᱜᱮ ᱱᱟᱯᱟᱭ ᱠᱚᱜᱼᱟ ᱟᱹᱜᱩ ᱫᱟᱲᱮᱭᱟᱜ ᱠᱟᱱᱟᱵᱤᱱ ᱟᱹᱞᱤᱧ ᱯᱤᱡᱽᱡᱟ ᱟᱨ ᱨᱩᱴᱤ ᱟᱨ ᱪᱤᱠᱮᱱ ᱵᱮᱱ ᱟᱹᱜᱩ ᱟᱹᱞᱤᱧᱟ ᱦᱮᱸ ᱪᱟᱨ ᱵᱟᱡᱮ ᱛᱮ ᱱᱚᱣᱟ ᱡᱟᱭᱜᱟ ᱨᱮ ᱟᱹᱜᱩᱭ ᱵᱤᱱ ᱟᱹᱞᱤᱧ ᱱᱚᱰᱮ ᱛᱟᱺᱜᱤ ᱞᱤᱧ ᱛᱟᱦᱮᱱᱟ ᱟᱨ ᱠᱟᱹᱣᱰᱤ ᱫᱚ ᱚᱱᱟ ᱟᱹᱜᱩ ᱠᱟᱛᱮ ᱱᱤᱭᱟᱹ ᱛᱟᱭᱚᱢ ᱜᱮᱞᱤᱧ ᱮᱢᱟ ᱟᱹᱵᱤᱱᱟ